ᱟᱞᱮ ᱚᱲᱟᱜ ᱥᱩᱨᱼᱥᱩᱨᱛᱮ ᱪᱮᱬᱮ ᱛᱮᱦᱮᱱ ᱞᱟᱹᱜᱤᱫ ᱫᱟᱨᱮ ᱢᱮᱱᱟᱜ ᱟᱠᱟᱫᱟ ᱪᱮᱬᱮ ᱠᱚ ᱛᱮᱦᱮᱱ ᱞᱟᱹᱜᱤᱫ ᱚᱲᱟᱜ ᱥᱟᱛᱮ ᱠᱚᱨᱮ ᱪᱩᱠᱟᱹᱜ ᱠᱚ ᱟᱠᱟ ᱢᱮᱱᱟᱜ ᱟᱠᱟᱫᱟ ᱪᱩᱠᱟᱹᱜ ᱨᱮ ᱫᱟᱜ ᱛᱮᱦᱮᱱᱟ ᱪᱮᱬᱮ ᱧᱩ ᱞᱟᱹᱜᱤᱫ ᱪᱮᱬᱮ ᱡᱟᱛᱮ ᱠᱚ ᱡᱚᱢ ᱧᱟᱢ ᱛᱟᱨ ᱞᱟᱹᱜᱤᱫ ᱦᱩᱲᱩ ᱠᱚ ᱢᱮᱱᱟᱜ ᱟᱠᱟᱫᱟ ᱚᱱᱟ ᱞᱟᱹᱜᱤᱫ ᱪᱮᱬᱮ ᱠᱚ ᱟᱰᱮᱯᱟᱥᱮ ᱫᱚ ᱟᱹᱛᱩ ᱠᱚᱨᱮ ᱠᱚ ᱛᱟᱦᱮᱱᱟ